ᱟᱞᱮ ᱦᱚᱸ ᱰᱟᱝᱨᱟ ᱠᱚᱞᱮ ᱟᱹᱥᱩᱞ ᱞᱮᱜ ᱠᱚᱜᱮᱭᱟ ᱟᱭᱢᱟ ᱜᱮᱠᱚ ᱛᱟᱦᱮ ᱠᱟᱱ ᱛᱟᱞᱮᱭᱟ ᱥᱟᱸᱜᱮ ᱜᱮ ᱫᱤᱭᱮ ᱚᱱᱮᱠ ᱠᱚ ᱥᱟᱸᱜᱮᱭᱮᱱ ᱛᱟᱞᱮᱭᱟ ᱥᱟᱸᱜᱮ ᱠᱟᱛᱮᱜ ᱞᱮ ᱟᱫᱚ ᱟᱹᱠᱷᱨᱤᱧ ᱵᱟᱲᱟ ᱦᱩᱭ ᱮᱱᱟ ᱛᱟᱨᱯᱚᱨᱮ ᱯᱚᱧᱪᱟᱭᱮᱛ ᱠᱚᱱ ᱦᱚᱸ ᱡᱟᱜᱮ ᱟᱞᱮ ᱢᱮᱨᱚᱢ ᱠᱚ ᱥᱤᱢ ᱠᱚᱠᱚ ᱮᱢᱟ ᱞᱮᱜᱮᱭᱟ ᱩᱱᱠᱩ ᱟᱹᱥᱩᱞ ᱠᱟᱛᱮᱜ ᱛᱟᱨᱯᱚᱨᱮ ᱟᱹᱥᱩᱞ ᱛᱟᱨᱯᱚᱨᱮ ᱩᱱᱠᱩ ᱟᱹᱥᱩᱞ ᱠᱟᱛᱮᱜ ᱞᱮ ᱟᱹᱠᱷᱨᱤᱧ ᱠᱚᱣᱟ ᱟᱹᱠᱷᱨᱤᱧ ᱠᱚᱣᱟᱞᱮ ᱢᱮᱨᱚᱢ ᱦᱟᱨᱟᱜ ᱟᱠᱚ ᱞᱟᱹᱴᱩᱜ ᱟᱠᱚ ᱚᱲᱟᱜ ᱠᱚ ᱡᱩᱛ ᱵᱟᱲᱟ ᱢᱚᱡᱽ ᱜᱮ ᱛᱟᱨᱯᱚᱨᱮ ᱚᱱᱟ ᱯᱚᱨ ᱦᱚᱸ ᱟᱵᱟᱨ ᱥᱤᱢ ᱠᱚ ᱮᱢᱟ ᱞᱮᱭᱟ ᱠᱟᱹᱴᱤᱡ ᱨᱮ ᱥᱤᱢ ᱦᱚᱸ ᱠᱟᱹᱴᱤᱡ ᱠᱟᱹᱴᱤᱡ ᱠᱚ ᱛᱟᱦᱮᱱᱟ ᱩᱱᱠᱩ ᱦᱚᱸ ᱢᱚᱡᱽ ᱛᱮ ᱡᱚᱢ ᱧᱩ ᱡᱚᱛᱚᱜᱮ ᱩᱱᱠᱩ ᱵᱟᱨ ᱫᱷᱟᱣ ᱟᱭ ᱡᱚᱛᱚᱜᱮ ᱧᱮᱞ ᱵᱟᱲᱟ ᱛᱟᱦᱞᱮ ᱛᱳᱢᱟᱨ ᱚᱱᱟ ᱴᱟᱠᱟ ᱠᱤᱨᱤᱧ ᱠᱟᱛᱮᱜ ᱥᱩᱠᱨᱤ ᱦᱚᱸᱞᱮ ᱟᱹᱥᱩᱞ ᱠᱚᱜᱮᱭᱟ ᱥᱩᱠᱨᱤ ᱟᱹᱥᱩᱞ ᱫᱚ ᱠᱷᱟᱴᱟᱣ ᱜᱮᱭᱟ ᱛᱷᱚᱲᱟ ᱜᱚᱲᱟ ᱠᱚ ᱡᱩᱛ ᱦᱩᱭᱩᱜᱼᱟ ᱛᱟᱨᱯᱚᱨᱮ ᱛᱳᱢᱟᱨ ᱡᱚᱢ ᱯᱮ ᱵᱮᱞᱟ ᱡᱚᱢ ᱮᱢ ᱦᱩᱭᱩᱜᱼᱟ ᱩᱱᱠᱩ ᱫᱚ ᱧᱮᱞ ᱦᱩᱭᱩᱜᱼᱟ ᱪᱟᱥᱼᱵᱟᱥ ᱢᱮᱱᱟᱜᱼᱟ ᱱᱤᱛᱚᱜ ᱡᱚᱢ ᱠᱷᱚᱛᱤ ᱞᱮᱠᱷᱟᱱ ᱦᱚᱲᱟᱜ ᱛᱟᱦᱞᱮ ᱢᱤᱫᱴᱮᱱ ᱦᱚᱲ ᱦᱚᱸᱠᱚ ᱨᱟᱹᱜᱤ ᱜᱮᱭᱟ ᱚᱱᱟ ᱠᱷᱟᱹᱛᱤᱨ ᱛᱮ ᱩᱱᱠᱩ ᱫᱚ ᱟᱹᱰᱤ ᱠᱚᱥᱴᱚ ᱜᱮ ᱧᱮᱞ ᱧᱟᱯᱟᱢᱮ ᱦᱩᱭᱩᱜᱼᱟ ᱫᱤᱭᱮ ᱚᱱᱠᱟᱜᱮ ᱚᱱᱮᱠ ᱥᱤᱢ ᱡᱮᱢᱚᱱ ᱯᱚᱧᱪᱟᱭᱮᱛ ᱠᱚ ᱡᱚᱛᱚ ᱜᱮ ᱤᱱᱠᱟᱹ ᱜᱮ ᱢᱟᱱᱮ ᱥᱩᱡᱳᱜᱽ ᱠᱚᱫᱚ ᱢᱮᱱᱟᱜ ᱜᱮᱛᱟᱞᱮᱭᱟ ᱚᱱᱟ ᱜᱮᱞᱮ ᱮᱢᱟᱣ ᱞᱮᱭᱟ ᱠᱚ ᱢᱚᱡᱽ ᱜᱮ ᱡᱚᱛᱚᱜᱮ ᱱᱟᱯᱟᱭ ᱜᱮ ᱠᱚ ᱮᱢ ᱞᱮᱜᱮᱭᱟ